ᱡᱷᱟᱲᱜᱨᱟᱢ ᱦᱚᱱᱚᱛ ᱨᱮᱭᱟᱜ ᱱᱟᱜᱟᱢ ᱵᱟᱲᱟᱭ ᱞᱮᱠᱷᱟᱱ ᱟᱹᱰᱤᱜᱟᱱ ᱟᱹᱰᱚᱜᱟᱱ ᱵᱟᱲᱟᱭ ᱧᱟᱢᱚᱜᱼᱟ ᱡᱮᱞᱮᱠᱟ ᱱᱚᱛᱮ ᱫᱚ ᱥᱮᱨᱢᱟ ᱛᱟᱭᱚᱢ ᱥᱮᱨᱢᱟ ᱱᱚᱣᱟ ᱫᱚ ᱵᱚᱫᱚᱞ ᱛᱮ ᱦᱮᱡ ᱠᱟᱱᱟ ᱱᱤᱛ ᱫᱚ ᱟᱵᱚᱣᱟᱜ ᱱᱤᱭᱟᱹ ᱡᱷᱟᱲᱜᱨᱟᱢ ᱦᱚᱱᱚᱛ ᱨᱮᱫᱚ ᱟᱹᱰᱤᱜᱟᱱ ᱢᱤᱫ ᱚᱠᱛᱚ ᱢᱚᱞᱞᱚ ᱨᱟᱡᱽ ᱢᱮᱱᱛᱮ ᱢᱤᱫᱴᱟᱝ ᱨᱟᱡᱟᱭ ᱛᱟᱦᱮᱸ ᱠᱟᱱᱟᱭ ᱩᱱᱤᱜᱮ ᱱᱚᱰᱮᱨᱮᱱ ᱡᱚᱝᱜᱚᱞ ᱠᱷᱚᱱᱰᱚ ᱢᱮᱱᱛᱮ ᱡᱟᱭᱜᱟ ᱨᱮᱭᱟᱜ ᱨᱟᱡᱽ ᱥᱮ ᱟᱡᱜᱮ ᱨᱟᱡᱽ ᱢᱮᱱᱛᱮ ᱱᱚᱰᱮ ᱥᱟᱥᱚᱱ ᱞᱮᱜ ᱟᱭ ᱥᱟᱥᱚᱱ ᱠᱟᱛᱮᱜ ᱱᱚᱰᱮ ᱨᱮᱱ ᱦᱚᱲ ᱠᱚ ᱢᱚᱞᱞᱚ ᱫᱮᱵᱽ ᱧᱩᱛᱩᱢ ᱛᱮᱠᱚ ᱩᱨᱩᱢ ᱞᱮᱫᱮᱭᱟ ᱤᱱᱟᱹ ᱛᱟᱭᱚᱢ ᱱᱚᱰᱮ ᱫᱚ ᱱᱤᱭᱟᱹ ᱡᱟᱭᱜᱟ ᱫᱚ ᱥᱮ ᱱᱤᱭᱟᱹ ᱴᱷᱟᱶ ᱫᱚ ᱡᱷᱟᱲᱜᱨᱟᱢ ᱢᱮᱱᱛᱮ ᱧᱩᱢ ᱞᱮᱫᱟᱭ ᱟᱨ ᱱᱤᱭᱟᱹ ᱯᱚᱱᱚᱛ ᱨᱮᱱ ᱥᱮ ᱱᱤᱭᱟᱹ ᱡᱷᱟᱲᱜᱨᱟᱢ ᱦᱚᱱᱚᱛ ᱨᱮᱱ ᱢᱤᱫ ᱵᱟᱨ ᱱᱟᱜᱟᱢᱤᱭᱟᱹ ᱠᱚᱫᱚ ᱠᱚ ᱦᱩᱭᱩᱜ ᱠᱟᱱᱟ ᱟᱵᱚ ᱨᱮᱱ ᱥᱟᱱᱟᱢ ᱨᱮᱱ ᱟᱵᱚ ᱥᱟᱱᱟᱢ ᱵᱚᱱ ᱩᱨᱩᱢᱮᱭᱟ ᱠᱚᱵᱤᱜᱩᱨᱩ ᱟᱵᱚ ᱥᱟᱱᱛᱟᱲᱤ ᱥᱟᱶᱦᱮᱫ ᱨᱮᱱ ᱠᱚᱵᱤᱜᱩᱨᱩ ᱥᱟᱹᱫᱷᱩ ᱨᱟᱢᱪᱟᱸᱫᱽ ᱢᱩᱨᱢᱩ ᱡᱟᱦᱟᱸᱭ ᱫᱚ ᱥᱤᱞᱫᱟᱹ ᱥᱩᱨ ᱡᱷᱟᱲᱜᱨᱟᱢ ᱨᱮᱱᱟᱜ ᱜᱮ ᱡᱷᱟᱲᱜᱨᱟᱢ ᱡᱮᱞᱟ ᱨᱮᱭᱟᱜ ᱜᱮ ᱚᱱᱛᱚᱨᱜᱚᱛᱚ ᱥᱤᱞᱫᱟᱹ ᱥᱩᱨ ᱠᱟᱢᱟᱨᱵᱟᱺᱫᱤ ᱟᱛᱳ ᱨᱮᱭ ᱡᱟᱱᱟᱢ ᱞᱮᱱᱟᱭ ᱠᱚᱵᱤᱜᱩᱨᱩ ᱥᱟᱹᱫᱷᱩ ᱨᱟᱢᱪᱟᱸᱫᱽ ᱢᱩᱨᱢᱩ ᱫᱚ